ᱟᱵᱚ ᱟᱵᱚᱣᱟᱜ ᱱᱟᱜᱟᱢ ᱠᱷᱚᱱ ᱵᱚᱱ ᱵᱟᱲᱟᱭ ᱫᱟᱲᱮᱭᱟᱜᱼᱟ ᱟᱵᱚᱨᱮᱱ ᱵᱤᱨ ᱠᱚ ᱢᱮᱱᱫᱚ ᱥᱤᱫᱩᱼᱠᱟᱹᱱᱦᱩ ᱵᱟᱵᱟ ᱛᱤᱞᱠᱟᱹ ᱢᱟᱺᱡᱷᱤ ᱵᱤᱨᱥᱟᱹ ᱢᱩᱱᱰᱟᱹ ᱡᱚᱭᱯᱟᱞ ᱥᱤᱝ ᱯᱚᱸᱰᱤᱛ ᱨᱚᱜᱷᱩᱱᱟᱛᱷ ᱢᱩᱨᱢᱩ ᱱᱩᱭ ᱫᱚ ᱢᱤᱫᱴᱟᱝ ᱱᱩᱠᱩ ᱢᱤᱫᱴᱟᱝ ᱵᱤᱨ ᱠᱚ ᱛᱟᱦᱮᱸᱠᱟᱱᱟ ᱱᱩᱠᱩ ᱵᱤᱨᱟᱜ ᱠᱟᱹᱦᱱᱤ ᱱᱤᱛᱳᱜ ᱫᱚ ᱱᱟᱜᱟᱢ ᱞᱮᱠᱟᱛᱮ ᱵᱚᱱ ᱵᱟᱲᱟᱭᱟ ᱢᱤᱫᱴᱟᱝ ᱠᱷᱮᱞᱳᱰᱤᱭᱟᱹ ᱟᱨᱵᱟᱝ ᱢᱤᱫᱴᱟᱝ ᱨᱚᱨᱚᱞ ᱜᱮᱠᱚ ᱛᱟᱦᱮᱸᱠᱟᱱᱟ ᱚᱱᱟ ᱥᱟᱶᱛᱮ ᱱᱤᱛᱚᱜ ᱯᱟᱸᱪ ᱯᱟᱸᱪ ᱩᱱᱤᱥᱥᱚ ᱯᱟᱸᱪ ᱨᱮ ᱯᱚᱸᱰᱤᱛ ᱨᱚᱜᱷᱩᱱᱟᱛᱷ ᱢᱩᱨᱢᱩᱭ ᱡᱟᱱᱟᱢ ᱞᱮᱱᱟ ᱟᱵᱚ ᱚᱞᱪᱤᱠᱤ ᱩᱰᱩᱠ ᱞᱮᱫᱟᱭ ᱩᱱᱤᱥᱥᱚ ᱯᱚᱸᱪᱤᱥ ᱢᱩᱥᱤᱭᱟᱨᱮ ᱛᱳ ᱥᱟᱭ ᱥᱮᱨᱢᱟ ᱯᱩᱨᱟᱹᱜ ᱠᱟᱱ ᱨᱮᱦᱚᱸ ᱟᱵᱚ ᱩᱲᱤᱥᱥᱟ ᱥᱚᱨᱠᱟᱨ ᱵᱟᱝᱼᱮ ᱵᱟᱛᱟᱣ ᱟᱠᱟᱫᱟ ᱟᱨᱵᱟᱝ ᱞᱟᱹᱭ ᱟᱠᱟᱫ ᱚᱱᱟ ᱞᱟᱹᱜᱤᱫᱼᱛᱮ ᱠᱟᱹᱱᱩᱨᱟᱢ ᱢᱩᱨᱢᱩ ᱚᱞᱪᱤᱠᱤ ᱤᱨᱟᱹᱞ ᱛᱷᱚᱠ ᱨᱮ ᱢᱮᱥᱟᱜᱼᱢᱟ ᱞᱟᱹᱜᱤᱫᱼᱛᱮ ᱟᱹᱰᱤᱡᱳᱨᱼᱥᱳᱨᱮ ᱪᱷᱩᱴᱟᱹᱣ ᱞᱮᱱᱟ ᱚᱱᱟ ᱞᱟᱹᱜᱤᱫ ᱢᱤᱫᱴᱟᱝ ᱟᱞᱮᱦᱚᱸ ᱞᱮᱠᱷᱚ ᱢᱤᱫᱴᱟᱝ ᱚᱛᱤᱛ ᱞᱮ ᱤᱫᱤ ᱞᱮᱜᱼᱟ ᱚᱱᱠᱟᱜᱮ ᱡᱟᱦᱟᱸ ᱛᱤᱱᱟᱹᱜ ᱠᱷᱮᱞᱳᱰ ᱨᱮ ᱟᱵᱚ ᱡᱟᱹᱛᱤ ᱥᱟᱶᱛᱟ ᱞᱟᱹᱜᱤᱫ ᱦᱚᱲ ᱦᱚᱸ ᱢᱤᱫᱴᱟᱱ ᱵᱤᱨ ᱵᱚᱱ ᱵᱮᱱᱟᱜᱼᱟ ᱡᱟᱦᱟᱸ ᱞᱮᱠᱟ ᱟᱵᱚᱨᱮᱱ ᱛᱤᱨᱞᱟᱹ ᱦᱚᱯᱚᱱ ᱛᱟᱦᱮᱸ ᱠᱟᱱᱟ ᱯᱷᱩᱞᱳ ᱡᱷᱟᱱᱳ ᱛᱟᱹᱠᱤᱱ ᱠᱤᱱ ᱛᱟᱦᱮᱸ ᱠᱟᱱᱟ ᱩᱱᱠᱤᱱ ᱦᱚᱸ ᱢᱤᱢᱤᱫᱴᱟᱱ ᱵᱤᱨ ᱜᱮᱠᱤᱱ ᱛᱟᱦᱮᱸ ᱠᱟᱱᱟ ᱵᱟᱵᱟ ᱛᱤᱞᱠᱟᱹ ᱢᱟᱺᱡᱷᱤ ᱥᱚᱛᱮᱨᱚᱥᱚ ᱯᱚᱸᱪᱟᱥ ᱢᱩᱪᱟᱹᱫ ᱨᱮ ᱟᱹᱫᱤᱵᱟᱹᱥᱤ ᱠᱚ ᱩᱱᱠᱩᱣᱟᱜ ᱠᱚᱪᱞᱚᱱ ᱠᱷᱚᱱ ᱵᱟᱧᱪᱟᱣ ᱫᱚᱦᱚ ᱞᱟᱹᱜᱤᱫᱼᱛᱮ ᱟᱹᱠᱤᱱ ᱠᱤᱱ ᱵᱟᱧᱪᱟᱣ ᱫᱚᱦᱚ ᱞᱟᱹᱜᱤᱫᱼᱛᱮ ᱟᱹᱠᱤᱱ ᱟᱹᱰᱤ ᱟᱸᱴ ᱠᱤᱱ ᱠᱩᱨᱩᱢᱩᱴᱩ ᱞᱮᱜᱼᱟ ᱟᱨᱵᱟᱝ ᱠᱤᱱ ᱧᱮᱯᱮᱞ ᱞᱮᱱᱟ ᱚᱱᱟ ᱧᱮᱯᱮᱞ ᱨᱮ ᱟᱹᱰᱤᱜᱟᱱ ᱥᱟᱦᱮᱵᱽ ᱦᱚᱸᱠᱤᱱ ᱜᱚᱡ ᱞᱮᱫ ᱠᱚᱣᱟ ᱱᱤᱛᱳᱜ ᱱᱟᱝᱼᱨᱮ ᱡᱩᱫᱤ ᱱᱤᱛᱚᱜ ᱦᱚᱸ ᱟᱵᱚ ᱱᱤᱛᱚᱜ ᱟᱵᱚ ᱡᱩᱫᱤ ᱱᱩᱠᱩ ᱪᱷᱟᱹᱛᱤᱠ ᱠᱚ ᱟᱠᱚᱣᱟᱜ ᱜᱚᱵᱚᱞ ᱨᱮᱜᱮ ᱠᱚ ᱫᱚᱦᱚ ᱵᱚᱱᱟ ᱮᱱᱠᱷᱟᱱ ᱟᱵᱚᱦᱚᱸ ᱵᱟᱵᱟ ᱛᱤᱞᱠᱟᱹ ᱞᱮᱠᱟ ᱡᱟᱹᱛᱤ ᱨᱮᱜᱮ ᱥᱟᱡᱟᱣᱛᱮ ᱦᱩᱭ ᱟᱵᱚᱱᱟ ᱛᱚᱵᱮᱭᱟᱱᱟ ᱟᱵᱚ ᱠᱷᱮᱨᱣᱟᱲ ᱵᱚᱱ ᱠᱷᱮᱨᱣᱟᱲ ᱵᱚᱱ ᱵᱟᱧᱪᱟᱣ ᱫᱟᱲᱮᱭᱟᱜᱼᱟ ᱧᱮᱞᱢᱮ ᱫᱩ ᱦᱟᱡᱟᱨ ᱛᱤᱱ ᱨᱮ ᱮᱭᱤᱴ ᱥᱤᱰᱩᱞ ᱨᱮ ᱵᱟᱝ ᱤᱨᱟᱹᱞ ᱫᱷᱟᱯ ᱨᱮ ᱯᱟᱹᱨᱥᱤ ᱟᱸᱜᱚᱪ ᱠᱮᱜᱼᱟᱭ ᱥᱚᱨᱠᱟᱨ ᱮᱱᱛᱮ ᱨᱮᱦᱚᱸ ᱱᱤᱛᱳᱜ ᱥᱠᱩᱞ ᱠᱚᱞᱮᱡᱽ ᱨᱮ ᱩᱰᱤᱥᱥᱟ ᱨᱮ ᱵᱟᱝ ᱵᱷᱟᱨᱚᱛ ᱫᱤᱥᱚᱢ ᱨᱮ ᱵᱟᱝᱼᱮ ᱞᱟᱹᱜᱩ ᱟᱠᱟᱜᱼᱟ ᱚᱱᱟ ᱞᱟᱹᱜᱤᱫᱼᱛᱮ ᱟᱵᱚ ᱢᱤᱢᱤᱫᱴᱟᱝ ᱵᱤᱨ ᱥᱟᱡᱟᱣᱛᱮ ᱦᱩᱭ ᱟᱵᱚᱱᱟ ᱡᱩᱫᱤ ᱱᱚᱣᱟ ᱵᱷᱤᱛᱨᱤ ᱨᱮᱦᱚᱸ ᱟᱵᱚ ᱵᱟᱝᱵᱚᱱ ᱠᱟᱹᱢᱤ ᱯᱩᱨᱟᱹᱣ ᱫᱟᱲᱮᱭᱟᱜᱼᱟ ᱮᱱᱠᱷᱟᱱ ᱟᱵᱚ ᱡᱟᱱᱟᱢ ᱠᱟᱛᱮᱫ ᱦᱚᱸ ᱵᱮᱨᱛᱷᱟ ᱜᱮᱭᱟ ᱯᱚᱸᱰᱤᱛ ᱨᱚᱜᱷᱩᱱᱟᱛᱷ ᱢᱩᱨᱢᱩᱣᱟᱜ ᱠᱩᱠᱢᱩ ᱛᱟᱦᱮᱸ ᱠᱟᱱᱟ ᱟᱵᱚ ᱨᱮᱱ ᱦᱚᱲ ᱦᱚᱯᱚᱱ ᱠᱚ ᱪᱮᱫ ᱞᱮᱠᱟᱨᱮ ᱟᱵᱚᱣᱟᱜ ᱪᱤᱠᱤᱛᱮ ᱟᱵᱚ ᱡᱟᱦᱟᱸ ᱵᱚᱱ ᱨᱚᱲᱮᱫᱼᱟ ᱟᱵᱚᱣᱟᱜ ᱡᱟᱦᱟᱸ ᱵᱚᱱ ᱟᱵᱚᱣᱟᱜ ᱠᱟᱛᱷᱟ ᱯᱩᱥᱴᱟᱹᱣ ᱥᱟᱹᱦᱤᱡ

ᱛᱟᱦᱮᱸᱫ ᱠᱤᱱ ᱠᱚ ᱱᱤᱛᱚᱝ ᱦᱚᱸ ᱟᱵᱚ ᱠᱷᱚᱫᱤᱨᱟᱢ ᱢᱩᱨᱢᱩ ᱟᱡ ᱮ ᱤᱫᱤ ᱞᱮᱫ ᱠᱚᱣᱟ ᱤᱫᱤ ᱞᱮᱫ ᱠᱚᱣᱟ ᱵᱷᱩᱵᱽᱱᱮᱥᱥᱚᱨ ᱛᱟᱲᱟᱢ ᱛᱮ ᱩᱱᱠᱤᱱ ᱦᱚᱸ ᱟᱹᱰᱤ ᱟᱸᱴ ᱠᱤᱱ ᱪᱷᱩᱴᱟᱹᱣ ᱞᱮᱱᱟ ᱱᱤᱛᱚᱝ ᱦᱚᱸ ᱟᱵᱚ ᱪᱷᱩᱴᱟᱹᱣ ᱦᱩᱭ ᱟᱵᱚᱱᱟ ᱡᱮ ᱠᱟᱹᱞᱤᱨᱟᱢ ᱢᱩᱨᱢᱩ ᱡᱟᱦᱟᱸ ᱞᱮᱠᱟᱭ ᱪᱷᱩᱴᱟᱹᱣ ᱞᱮᱱᱟ ᱩᱱᱤ ᱵᱟᱹᱜᱤᱭᱟᱜ ᱵᱚᱱᱟᱭ ᱢᱮᱱᱛᱮ ᱟᱵᱚ ᱵᱟᱝ ᱵᱚᱱ ᱪᱷᱩᱴᱟᱹᱜᱼᱟ ᱮᱱᱠᱷᱟᱱ ᱟᱵᱚᱣᱟᱜ ᱪᱤᱠᱤ ᱟᱵᱚ ᱵᱟᱝᱵᱚᱱ ᱪᱟᱹᱞᱩ ᱫᱟᱲᱮᱜᱼᱟ ᱟᱨ ᱚᱱᱟ ᱡᱮ ᱟᱵᱚ ᱚᱱᱚᱞᱤᱭᱟᱹ ᱞᱮᱠᱟ ᱚᱞ ᱡᱟᱦᱟᱸ ᱞᱮᱠᱟ ᱢᱤᱫᱴᱟᱜ ᱚᱱᱚᱞᱤᱭᱟᱹ ᱡᱩᱫᱤ ᱢᱤᱫᱴᱟᱝ ᱫᱟᱨᱮ ᱨᱮᱱᱟᱜ ᱠᱟᱹᱦᱱᱤ ᱨᱚᱲᱟᱭ ᱮᱦᱚᱵ ᱠᱷᱚᱱᱟᱜ ᱢᱩᱪᱟᱹᱫ ᱠᱟᱹᱦᱱᱤ ᱚᱞ ᱯᱚᱨᱮ ᱚᱱᱟ ᱟᱜᱟᱢ ᱫᱟᱨᱟᱢ ᱜᱤᱫᱽᱨᱟᱹᱼᱯᱤᱫᱽᱨᱟᱹ ᱠᱚ ᱫᱟᱨᱮ ᱨᱮᱱᱟᱜ ᱜᱚᱲᱦᱚᱱ ᱡᱤᱱᱤᱥ ᱠᱚ ᱴᱷᱤᱠᱟᱹ ᱫᱟᱲᱮᱭᱟᱜᱼᱟ ᱚᱱᱠᱟᱜᱮ ᱟᱵᱚ ᱡᱩᱫᱤ ᱴᱷᱤᱠᱟᱹ ᱵᱤᱥᱚᱭᱛᱮ ᱵᱟᱵᱚᱱ ᱪᱟᱨᱪᱟᱭᱟ ᱮᱱᱠᱷᱟᱱ ᱟᱵᱚᱦᱚᱸ ᱟᱹᱰᱤ ᱟᱸᱴ ᱪᱷᱩᱴᱟᱹᱣᱛᱮ ᱦᱩᱭ ᱟᱵᱚᱱᱟ ᱮᱦᱚᱵ ᱠᱷᱚᱱ ᱚᱱᱚᱞᱤᱭᱟᱹ ᱞᱮᱠᱟ ᱜᱚᱴᱟᱵᱚᱱ ᱯᱟᱥᱱᱟᱣᱟ ᱡᱟᱦᱟᱸᱞᱮᱠᱟ ᱯᱚᱱᱰᱤᱛ ᱨᱚᱜᱷᱩᱱᱟᱛᱷ ᱢᱩᱨᱢᱩ ᱚᱞᱪᱤᱠᱤ ᱯᱟᱥᱱᱟᱣ ᱞᱟᱜᱟᱫ ᱛᱮ ᱢᱤᱫᱴᱟᱱ ᱵᱤᱸᱫᱩ ᱪᱟᱸᱫᱟᱱ ᱯᱚᱛᱚᱵ ᱮ ᱚᱞ ᱞᱟᱜᱼᱟ ᱫᱟᱲᱮ ᱜᱮ ᱫᱷᱚᱱ ᱠᱷᱮᱨᱣᱟᱲ ᱵᱤᱨ ᱚᱱᱠᱟ ᱟᱹᱰᱤᱜᱟᱱ ᱠᱷᱮᱞᱳᱰ ᱯᱚᱛᱚᱵ ᱮ ᱚᱞ ᱞᱟᱜᱼᱟ ᱚᱱᱟᱨᱮ ᱮᱠᱴᱟᱨ ᱮᱠᱴᱨᱮᱥ ᱟᱹᱰᱤ ᱞᱮᱠᱟᱱ ᱠᱚᱭ ᱫᱚᱦᱚ ᱞᱮᱫ ᱠᱚᱣᱟ ᱢᱮᱱᱠᱷᱟᱱ ᱩᱱᱠᱩ ᱚᱱᱟᱫᱚ ᱠᱷᱮᱞᱳᱰ ᱞᱟᱹᱜᱤᱫ ᱜᱮ ᱟᱨ ᱛᱤᱸᱥ ᱥᱮᱫᱟᱭ ᱨᱮᱪᱚ ᱵᱟᱵᱟ ᱛᱤᱞᱠᱟᱹ ᱢᱟᱹᱡᱷᱤ ᱦᱚᱸ ᱟᱡᱟᱜ ᱟᱡᱟᱜ ᱯᱚᱛᱚᱵ ᱨᱮ ᱵᱟᱰᱟᱭᱚᱜᱼᱟ ᱯᱚᱛᱚᱵ ᱠᱷᱚᱱ ᱵᱟᱰᱟᱭᱚᱜᱼᱟ ᱟᱡᱦᱚᱸ ᱢᱤᱫᱴᱟᱝ ᱵᱤᱨᱜᱮ ᱢᱩᱨᱢᱩ ᱚᱲᱟᱜ ᱨᱮ ᱡᱟᱱᱟᱢ ᱞᱮᱱᱟᱭ